ᱦᱩᱸᱻ ᱫᱟᱹᱲ ᱫᱟᱹᱲ ᱛᱮ ᱱᱚᱝᱠᱟ ᱜᱮ ᱮᱠᱥᱟᱨᱥᱟᱭᱤᱡ ᱛᱟᱦᱮᱱᱟ ᱱᱚᱝᱠᱟ ᱜᱮ ᱫᱟᱹᱲ ᱦᱚᱸ ᱟᱹᱰᱤ ᱩᱥᱟᱹᱨᱟᱛᱮ ᱫᱟᱹᱲ ᱞᱮ ᱮᱱᱟᱝ ᱱᱚᱝᱠᱟ ᱜᱮ ᱢᱤᱫ ᱫᱷᱟᱣ ᱤᱧ ᱫᱟᱹᱲᱮᱫ ᱛᱟᱦᱮᱱ ᱢᱮᱱᱞᱮᱠᱷᱟᱱ ᱫᱚ ᱦᱚᱲ ᱠᱚ ᱥᱟᱞᱟᱜ ᱚᱱᱠᱟ ᱜᱮ ᱫᱟᱹᱲ ᱫᱟᱹᱲ ᱛᱮ ᱥᱟᱺᱜᱤᱧ ᱫᱟᱹᱲ ᱦᱮᱯᱨᱟᱣ ᱫᱟᱹᱲ ᱦᱩᱭᱩᱜ ᱮᱠᱥᱟᱨᱥᱟᱭᱤᱡ ᱦᱩᱭᱩᱜ ᱠᱟᱱ ᱛᱟᱦᱮᱫ ᱟᱨ ᱚᱱᱟ ᱚᱠᱛᱚ ᱨᱮ ᱢᱤᱫ ᱫᱷᱟᱣ ᱡᱟᱸᱜᱟ ᱨᱮ ᱪᱮᱫ ᱥᱟᱞᱟᱜ ᱚᱱᱟ ᱢᱤᱫᱴᱟᱝ ᱛᱚᱦᱚᱫ ᱞᱮᱠᱟᱱᱟᱜ ᱛᱤᱧ ᱛᱚᱦᱚᱫ ᱮᱱᱟ ᱢᱟᱱᱮ ᱦᱩᱰᱤᱧ ᱫᱷᱟᱨᱟ ᱟᱹᱰᱤ ᱠᱚᱥᱴᱚᱧ ᱵᱩᱡᱷᱟᱹᱣ ᱠᱮᱜᱼᱟ ᱚᱱᱠᱟ ᱫᱟᱹᱲ ᱫᱟᱹᱲ ᱛᱤᱧ ᱥᱚᱢᱚᱫᱚᱜᱼᱟ ᱢᱮᱱᱛᱮ ᱮᱱᱠᱷᱟᱱ ᱵᱟᱧᱪᱟᱣ ᱮᱱᱟᱹᱧ ᱵᱟᱹᱧ ᱥᱚᱢᱚᱫ ᱞᱮᱱᱟ ᱵᱟᱝ ᱥᱚᱢᱚᱫ ᱠᱟᱛᱮᱫ ᱮᱱᱠᱷᱟᱱ ᱫᱚᱧ ᱫᱩᱲᱩᱵ ᱡᱤᱨᱟᱹᱣ ᱮᱱᱛᱮ ᱠᱤᱪᱷᱩ ᱚᱱᱟ ᱥᱩᱨ ᱨᱮ ᱠᱚᱯᱲᱟᱣ ᱛᱟᱦᱮᱸ ᱠᱟᱱᱟ ᱚᱱᱟᱛᱤᱧ ᱛᱚᱞ ᱵᱟᱲᱟᱭᱮᱱ ᱛᱮ ᱤᱧ ᱨᱩᱣᱟᱹᱲ ᱫᱟᱲᱮᱭᱟᱫᱼᱟ ᱡᱚᱴᱟᱣ ᱠᱚ ᱛᱟᱦᱮᱸ ᱠᱟᱱᱟ ᱡᱚᱴᱟᱣ ᱥᱟᱞᱟᱜ ᱠᱤᱪᱷᱩ ᱛᱟᱭᱚᱢᱤᱧ ᱨᱩᱣᱟᱹᱲᱮᱱᱟ ᱟᱫᱚ ᱚᱱᱠᱟ ᱜᱮ ᱱᱤᱛᱳᱜ ᱤᱧ ᱫᱟᱹᱲ ᱵᱟᱲᱟᱭ ᱠᱟᱱ ᱨᱮᱦᱚᱸ ᱚᱱᱟ ᱵᱮᱥ ᱠᱟᱛᱮ ᱟᱹᱰᱤ ᱥᱚᱛᱚᱨᱠᱚᱧ ᱫᱟᱹᱲᱮᱜᱼᱟ ᱟᱹᱰᱤ ᱦᱩᱥᱭᱟᱨ ᱛᱮ ᱡᱮᱢᱚᱱ ᱚᱱᱠᱟ ᱟᱨ ᱛᱤᱥ ᱦᱚᱸ ᱟᱞᱚ ᱦᱩᱭᱩᱜ ᱢᱟ ᱫᱟᱹᱲ ᱢᱟᱲᱟᱝ ᱨᱮ ᱠᱤᱪᱷᱩ ᱢᱟᱲᱟᱝ ᱦᱚᱸ ᱧᱮᱞ ᱛᱮᱜᱮ ᱦᱩᱭᱩᱜᱼᱟ ᱠᱷᱟᱹᱞᱤ ᱦᱩᱲ ᱢᱩᱲᱤᱭᱟ ᱫᱟᱹᱲ ᱛᱮᱦᱚᱸ ᱵᱟᱭ ᱜᱟᱱᱚᱜᱼᱟ ᱱᱚᱝᱠᱟᱱ ᱫᱟᱹᱲ ᱢᱟᱱᱮ ᱡᱮᱢᱚᱱ ᱦᱚᱲ ᱦᱚᱸ ᱧᱮᱞ ᱠᱚᱢ ᱦᱚᱲ ᱠᱚ ᱦᱤᱡᱩᱜ ᱥᱮᱱᱚᱜᱼᱟ ᱵᱟᱠᱷᱟᱱ ᱡᱟᱦᱟᱱᱟᱜ ᱫᱷᱤᱨᱤ ᱫᱟᱨᱮ ᱮᱢᱟᱱ ᱛᱮᱢᱟᱱ ᱰᱩᱢᱴᱩ ᱠᱚ ᱡᱟᱦᱟᱱᱟᱜ ᱜᱮ ᱛᱟᱦᱮᱱᱟ ᱚᱱᱟ ᱠᱚ ᱮᱨᱮᱲ ᱠᱟᱛᱮ ᱫᱟᱹᱲ ᱛᱮᱜᱮ ᱦᱩᱭᱩᱜᱼᱟ ᱟᱹᱰᱤ ᱦᱩᱥᱭᱟᱹᱨ ᱟᱨ ᱟᱹᱰᱤ ᱢᱚᱱᱮ ᱠᱮᱴᱮᱡ ᱠᱟᱛᱮ ᱫᱟᱹᱲ ᱢᱮ ᱡᱮᱢᱚᱱ ᱟᱢᱟᱜ ᱡᱟᱦᱟᱸ ᱴᱷᱟᱶ ᱠᱷᱚᱱᱮᱢ ᱫᱟᱹᱲ ᱠᱟᱛᱮᱢ ᱥᱮᱱ ᱟᱠᱟᱱᱟ ᱚᱱᱟ ᱴᱷᱟᱶ ᱛᱮ ᱫᱟᱹᱲ ᱠᱟᱛᱮ ᱜᱮ ᱡᱮᱢᱚᱱ ᱥᱮᱴᱮᱨ ᱨᱩᱣᱟᱹᱲ ᱫᱟᱲᱮᱭᱟᱜ ᱢᱮ ᱟᱨ ᱚᱱᱠᱟᱜᱮ ᱫᱟᱹᱲ ᱫᱟᱹᱲ ᱛᱮ ᱟᱹᱰᱤ ᱜᱷᱟᱹᱲᱤᱠ ᱫᱟᱹᱲ ᱞᱮᱠᱷᱟᱱ ᱫᱚ ᱞᱟᱸᱜᱟ ᱵᱩᱡᱷᱟᱹᱜᱼᱟ ᱟᱨ ᱟᱹᱰᱤ ᱜᱷᱟᱹᱲᱤᱡ ᱫᱚ ᱵᱟᱝ ᱫᱟᱹᱲ ᱠᱟᱛᱮᱫ ᱠᱤᱪᱷᱩ ᱡᱤᱨᱟᱹᱜ ᱦᱚᱸ ᱫᱚᱨᱠᱟᱨᱚᱜ ᱠᱟᱱ ᱜᱮᱭᱟ